ᱤᱧᱟᱹᱜ ᱤᱧᱤᱧ ᱦᱚᱲ ᱦᱚᱸ ᱱᱚᱠᱨᱤᱼᱪᱟᱠᱨᱤᱭᱟᱭ ᱟᱹᱰᱤ ᱨᱟᱹᱥᱠᱟᱹ ᱨᱮ ᱦᱮᱱᱟᱜ ᱞᱤᱧᱟᱹ ᱟᱨ ᱵᱟᱦᱟ ᱞᱮᱠᱟ ᱯᱷᱩᱴᱟᱹᱣ ᱜᱮ ᱟᱞᱮ ᱚᱲᱟᱜ ᱨᱮ ᱦᱮᱱᱟᱜ ᱦᱮᱱᱟᱜ ᱞᱮᱭᱟ ᱟᱨ ᱤᱧ ᱨᱮᱱ ᱜᱤᱫᱽᱨᱟᱹ ᱦᱚᱸ ᱱᱚᱠᱨᱤ ᱠᱚ ᱧᱟᱢ ᱞᱮᱠᱷᱟᱱ ᱵᱟᱦᱟ ᱞᱮᱠᱟ ᱯᱷᱩᱴᱟᱹᱣ ᱞᱮᱠᱟ ᱜᱮᱠᱚ ᱛᱟᱦᱮᱱᱟ ᱟᱨ ᱤᱧᱤᱡ ᱤᱧᱤᱡ ᱦᱚᱲ ᱦᱚᱸ ᱤᱧ ᱡᱟᱶᱟᱭ ᱦᱚᱸ ᱱᱚᱠᱨᱤ ᱞᱟᱜᱼᱟᱭ ᱛᱟᱦᱮᱱ ᱮᱱᱠᱷᱟᱱ ᱯᱚᱭᱥᱟ ᱴᱟᱠᱟ ᱨᱮᱭᱟᱜ ᱵᱟᱞᱮ ᱚᱵᱷᱟᱵᱚᱜ ᱠᱟᱱᱟ ᱟᱹᱰᱤ ᱠᱷᱩᱥᱤ ᱯᱚᱨᱤᱵᱟᱨ ᱦᱮᱱᱟᱜ ᱞᱮᱭᱟ ᱟᱨ ᱱᱤᱛᱳᱝ ᱜᱤᱫᱽᱨᱟᱹᱼᱯᱤᱫᱽᱨᱟᱹ ᱦᱚᱸ ᱱᱚᱠᱨᱤ ᱠᱚ ᱧᱟᱢ ᱞᱮᱠᱷᱟᱱ ᱟᱹᱰᱤ ᱠᱷᱩᱥᱤ ᱯᱟᱨᱤᱵᱟᱨ ᱠᱚ ᱛᱟᱦᱮᱱᱟ ᱵᱟᱦᱟ ᱞᱮᱠᱟ ᱯᱷᱩᱴᱟᱹᱣ ᱤᱧᱟᱹᱜ ᱵᱟᱫ ᱯᱤᱲᱦᱤ ᱨᱮᱦᱚᱸ ᱵᱟᱦᱟ ᱞᱮᱠᱟ ᱯᱷᱩᱴᱟᱹᱣ ᱜᱮᱠᱚ ᱛᱟᱦᱮᱱᱟ